ᱦᱮᱞᱳ ᱚᱻ ᱢᱮᱱ ᱮᱫᱟᱞᱤᱧ ᱟᱞᱤᱧ ᱱᱚᱶᱟ ᱦᱟᱥᱟ ᱰᱩᱝᱨᱤ ᱯᱨᱟᱭᱢᱟᱨᱤ ᱥᱠᱩᱞ ᱨᱮᱱ ᱫᱤᱫᱤᱢᱚᱱᱤ ᱞᱤᱧ ᱞᱟᱹᱭ ᱮᱫᱟ ᱟᱨ ᱤᱭᱟᱹ ᱟᱹᱵᱤᱱ ᱠᱤ ᱢᱟᱞᱚᱛᱤ ᱠᱤᱥᱠᱩ ᱠᱟᱱᱟ ᱵᱤᱱ ᱟᱫᱚ ᱪᱮᱫᱟᱜ ᱛᱟᱦᱚᱞᱮ ᱜᱤᱫᱽᱨᱟᱹ ᱫᱚ ᱥᱠᱩᱞ ᱵᱟᱝ ᱵᱤᱱ ᱵᱷᱮᱡᱟᱭᱮ ᱠᱟᱱᱟ ᱟᱹᱰᱤ ᱫᱤᱱ ᱠᱟᱹᱢᱦᱟᱹᱭ ᱪᱟᱞᱟᱜ ᱠᱟᱱ ᱛᱟᱭᱟ ᱜᱤᱫᱽᱨᱟᱹ ᱪᱮᱫ ᱥᱤᱠᱷᱟᱭ ᱧᱟᱢ ᱧᱟᱢᱟ ᱵᱷᱟᱜᱮ ᱴᱷᱤᱠ ᱨᱟᱱ ᱠᱚ ᱵᱟᱵᱤᱱ ᱟᱹᱜᱩᱣᱟᱭ ᱠᱟᱱᱟ ᱴᱷᱤᱠ ᱜᱮᱭᱟ ᱛᱟᱦᱚᱞᱮ ᱵᱮᱥ ᱞᱮᱱ ᱠᱷᱟᱱ ᱟᱹᱜᱩ ᱦᱚᱴᱚ ᱠᱟᱭ ᱵᱤᱱ